ᱞᱟᱦᱟ ᱚᱠᱛᱚ ᱠᱷᱚᱱ ᱱᱚᱣᱟ ᱟᱞᱮ ᱴᱚᱴᱷᱟᱨᱮ ᱢᱤᱫᱴᱟᱝ ᱜᱟᱶᱛᱟ ᱢᱮᱱᱟᱜᱼᱟ ᱡᱟᱦᱟᱸ ᱜᱟᱶᱛᱟ ᱟᱨ ᱵᱟᱝ ᱠᱞᱟᱵᱽ ᱠᱚ ᱢᱮᱛᱟᱜ ᱠᱟᱱ ᱛᱚᱵᱮ ᱚᱱᱟ ᱜᱟᱶᱛᱟ ᱦᱚᱛᱮᱛᱮ ᱚᱱᱟ ᱜᱟᱶᱛᱟ ᱦᱚᱛᱮᱛᱮ ᱱᱚᱣᱟ ᱴᱚᱴᱷᱟᱨᱮ ᱥᱮᱨᱢᱟ ᱯᱤᱪᱷᱤ ᱥᱮᱨᱢᱟ ᱯᱤᱪᱷᱮ ᱵᱟᱹᱭᱥᱟᱹᱠᱷ ᱠᱩᱱᱟᱹᱢᱤ ᱞᱮᱠᱟᱱᱟᱜ ᱥᱟᱯᱲᱟᱣ ᱠᱚᱭ ᱜᱩᱨᱩ ᱜᱚᱢᱠᱮᱭᱟᱜ ᱡᱟᱱᱟᱢ ᱢᱟᱦᱟ ᱵᱟᱹᱭᱥᱟᱹᱠᱷ ᱠᱩᱱᱟᱹᱢᱤ ᱨᱮᱱᱟᱝ ᱥᱟᱯᱲᱟᱣ ᱮ ᱫᱚᱦᱚ ᱠᱟᱜ ᱫᱚᱦᱚᱭᱮᱜᱼᱟ ᱚᱱᱟ ᱢᱩᱫᱽᱨᱮ ᱵᱟᱦᱨᱮ ᱵᱟᱦᱨᱮ ᱫᱤᱥᱚᱢ ᱠᱷᱚᱱ ᱩᱲᱤᱥᱥᱟ ᱡᱷᱟᱲᱠᱷᱚᱸᱰ ᱵᱮᱝᱜᱚᱞ ᱵᱤᱦᱟᱨ ᱟᱨᱦᱚᱸ ᱟᱹᱰᱤ ᱥᱟᱺᱜᱤᱧ ᱥᱟᱺᱜᱤᱧ ᱠᱚᱨᱮ ᱠᱷᱚᱱ ᱦᱚᱲ ᱠᱚ ᱦᱤᱡᱩᱜ ᱠᱟᱱᱟ ᱥᱟᱶᱛᱮ ᱜᱩᱨᱩ ᱧᱮᱯᱮᱞ ᱡᱚᱠᱷᱚᱱ ᱦᱚᱸ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱥᱮᱴᱮᱨᱚᱜ ᱠᱟᱱᱟ ᱚᱱᱟ ᱡᱚᱠᱷᱚᱱ ᱜᱟᱶᱛᱟ ᱦᱚᱛᱮᱛᱮ ᱩᱱᱠᱩ ᱛᱟᱦᱮᱱ ᱞᱟᱹᱜᱤᱫ ᱡᱚᱢ ᱧᱩ ᱞᱟᱹᱜᱤᱫ ᱵᱮᱵᱚᱥᱛᱟ ᱛᱟᱦᱮᱱ ᱠᱟᱱᱟ ᱟᱨ

ᱛᱟᱹᱨᱤ ᱚᱱᱟ ᱴᱚᱴᱷᱟᱨᱮ ᱟᱹᱰᱤ ᱜᱟᱱ ᱫᱚᱠᱟᱱ ᱵᱟᱡᱟᱨ ᱦᱚᱸ ᱞᱟᱜᱟᱜ ᱠᱟᱱᱟ ᱚᱱᱟ ᱠᱚᱨᱮ ᱠᱷᱚᱱ

ᱠᱤᱨᱤᱧ ᱟᱹᱠᱷᱨᱤᱧ ᱫᱟᱲᱮᱭᱟᱜ ᱠᱟᱱᱟ ᱠᱚ ᱟᱹᱰᱤ ᱜᱟᱱ ᱥᱩᱵᱤᱫᱷᱟ ᱦᱩᱭᱩᱜ ᱠᱟᱱᱟ ᱚᱱᱟᱛᱮ ᱜᱟᱶᱛᱟ ᱛᱟᱦᱮᱱ ᱠᱷᱟᱱ ᱫᱚ ᱟᱹᱰᱤ ᱱᱟᱯᱟᱭ ᱜᱮ ᱜᱟᱶᱛᱟ ᱡᱟᱦᱟᱸ ᱥᱟᱯᱲᱟᱣᱮᱫ ᱟᱭ ᱚᱱᱟ ᱫᱚ ᱟᱹᱰᱤ ᱱᱟᱯᱟᱭ ᱜᱮ ᱠᱚᱨᱟᱣ ᱠᱟᱜ ᱠᱟᱱᱟᱭ